ᱡᱚᱦᱟᱨ ᱡᱚᱦᱟᱨ ᱚᱠᱟ ᱠᱷᱚᱱ ᱵᱤᱱ ᱚᱠᱟ ᱠᱷᱚᱱ ᱵᱤᱱ ᱞᱟᱹᱭᱮᱫ ᱛᱟᱦᱮᱱ ᱦᱮᱸ ᱵᱚᱲᱚ ᱵᱟᱡᱟᱨ ᱞᱟᱜᱟᱣ ᱠᱟᱱᱟ

ᱦᱳᱭ ᱟᱹᱞᱤᱧ ᱜᱮ ᱵᱤᱨᱵᱚᱞ ᱵᱟᱹᱵᱩ ᱚᱠᱟ ᱠᱷᱚᱱ ᱵᱤᱱ ᱞᱟᱹᱭᱮᱜᱼᱟ ᱛᱟᱦᱚᱞᱮ ᱞᱟᱹᱭ ᱵᱤᱱ ᱟᱹᱵᱤᱱᱟᱜ ᱞᱟᱹᱠᱛᱤ ᱪᱮᱫ ᱦᱮᱸ ᱢᱮᱨᱚᱢ ᱫᱚ ᱟᱹᱰᱤ ᱞᱮᱠᱟᱱ ᱢᱮᱱᱟᱜ ᱠᱚᱣᱟ ᱢᱮᱨᱚᱢ ᱛᱟᱹᱞᱤᱧ ᱢᱮᱱᱟᱜ ᱠᱚᱣᱟ ᱦᱮᱸ ᱵᱚᱫᱟ ᱠᱚ ᱢᱮᱱᱟᱜ ᱠᱚᱣᱟ ᱯᱟᱹᱴᱷᱤᱠ ᱠᱚ ᱢᱮᱱᱟᱜ ᱠᱚᱣᱟ ᱠᱟᱹᱥᱤ ᱠᱚ ᱢᱮᱱᱟᱜ ᱠᱚᱣᱟ ᱟᱹᱵᱤᱱ ᱚᱠᱟ ᱞᱮᱠᱟᱱ ᱠᱚᱵᱤᱱ ᱧᱟᱢ ᱠᱟᱱᱟ ᱚᱱᱠᱟᱱ ᱠᱚ ᱢᱮᱱᱟᱜ ᱠᱚᱣᱟ ᱦᱮᱸᱞᱟ ᱦᱮᱸ ᱠᱟᱹᱥᱤ ᱟᱹᱞᱤᱧ ᱴᱷᱮᱱ ᱢᱮᱱᱟᱜ ᱠᱚᱣᱟ ᱢᱟᱱᱮ ᱚᱱᱠᱟᱫᱚ ᱫᱚᱥᱴᱤ ᱜᱟᱱ ᱠᱟᱹᱥᱤ ᱢᱮᱱᱟᱜ ᱠᱚᱣᱟ ᱦᱮᱸ ᱥᱮ ᱵᱚᱫᱟ ᱢᱮᱱᱟᱜ ᱠᱚᱣᱟ ᱥᱟᱛᱴᱤ ᱟᱨ ᱯᱟᱹᱴᱷᱤ ᱢᱮᱱᱟᱜ ᱠᱚᱣᱟ ᱚᱱᱠᱟ ᱦᱚᱸ ᱪᱷᱚ ᱥᱟᱛᱴᱤ ᱢᱮᱱᱟᱜ ᱠᱚᱣᱟ ᱟᱨ ᱮᱸᱜᱟ ᱠᱚ ᱢᱮᱱᱟᱜ ᱠᱚᱣᱟ ᱦᱮᱸ ᱵᱚᱫᱟ ᱤᱫᱤ ᱠᱟᱛᱮᱫ ᱦᱚᱸ ᱢᱮᱱᱟᱜ ᱠᱚᱣᱟ ᱚᱱᱠᱟᱜᱮ ᱯᱟᱸᱪ ᱦᱟᱡᱟᱨ ᱠᱷᱚᱱ ᱪᱮᱛᱟᱱ ᱯᱟᱸᱪ ᱦᱟᱡᱟᱨ ᱪᱷᱚ ᱦᱟᱡᱟᱨ ᱥᱟᱛ ᱦᱟᱡᱟᱨ ᱚᱱᱠᱟ ᱵᱟᱰᱟᱭ ᱤᱫᱤ ᱠᱟᱛᱮᱫ ᱦᱮᱸ ᱱᱤᱦᱟᱹᱛᱤ ᱟᱹᱵᱤᱱ ᱟᱹᱵᱤᱱ ᱦᱤᱡᱩᱜ ᱵᱮᱱ ᱥᱮ ᱟᱹᱞᱤᱧ ᱮᱢᱟᱵᱤᱱ ᱦᱮᱸ ᱢᱮᱱᱟᱜ ᱠᱚᱣᱟ ᱟᱹᱵᱤᱱ ᱡᱳ ᱦᱤᱡᱩᱜ ᱵᱤᱱ ᱥᱮ ᱧᱮᱞ ᱠᱚᱵᱤᱱ ᱚᱠᱟ ᱞᱮᱠᱟᱱ ᱛᱤᱱᱟᱹᱜ ᱥᱟᱹᱭᱤᱡᱽ ᱠᱚᱵᱤᱱ ᱧᱮᱞ ᱠᱚᱣᱟ ᱦᱮᱸ ᱥᱮ ᱠᱟᱹᱥᱤ ᱦᱚᱸ ᱠᱟᱹᱥᱤ ᱦᱚᱸ ᱚᱱᱠᱟ ᱢᱮᱱᱟᱜ ᱠᱚᱣᱟ ᱚᱱᱠᱟ ᱢᱟᱱᱮ ᱠᱟᱹᱥᱤ ᱤᱫᱤ ᱠᱟᱛᱮᱫ ᱫᱚᱥ ᱦᱟᱡᱟᱨ ᱠᱷᱚᱱ ᱫᱚᱥ ᱵᱟᱨᱚ ᱛᱮᱨᱚ ᱦᱟᱡᱟᱨ ᱚᱱᱠᱟ ᱢᱮᱱᱟᱜ ᱠᱚᱣᱟ ᱟᱨ ᱢᱟᱨᱟᱝ ᱠᱚᱦᱚᱸ ᱢᱮᱱᱟᱜ ᱠᱚᱣᱟ ᱯᱚᱸᱫᱨᱚ ᱦᱟᱡᱟᱨ ᱚᱱᱠᱟ ᱢᱮᱱᱟᱜ ᱠᱚᱣᱟ ᱢᱟᱱᱮ ᱠᱟᱹᱥᱤ ᱤᱫᱤ ᱠᱟᱛᱮᱫ ᱢᱟᱨᱟᱝ ᱠᱚ ᱥᱟᱭᱤᱡᱽ ᱠᱚ ᱦᱩᱰᱤᱧ ᱠᱚ ᱥᱟᱹᱭᱤᱡᱽ ᱠᱚ ᱚᱱᱠᱟ ᱢᱮᱱᱟᱜ ᱠᱚᱣᱟ ᱪᱮ ᱟᱨᱮ ᱯᱩᱱᱤᱭᱟᱹ ᱠᱟᱹᱥᱤ ᱠᱚᱢ ᱥᱮ ᱠᱚᱢ ᱚᱱᱟ ᱛᱤᱱᱟᱹᱜ ᱴᱤ ᱢᱟᱱᱮ ᱛᱤᱱᱟᱹᱜ ᱥᱟᱹᱭᱤᱡᱽ ᱠᱚ ᱦᱩᱭᱱᱟ ᱛᱤᱱᱟᱹᱜ ᱯᱩᱡᱟᱹ ᱵᱷᱤᱛᱨᱤ ᱨᱮ ᱛᱤᱱᱟᱹᱜ ᱛᱤᱱᱟᱹᱜ ᱡᱤᱞ ᱜᱟᱱ ᱯᱩᱱᱤᱭᱟᱹ ᱛᱮ ᱠᱩᱭᱱᱴᱟᱞ ᱵᱟᱠᱷᱨᱟ ᱟᱨᱮ ᱦᱩᱭᱩᱜᱼᱟ ᱠᱚ ᱟᱨᱮ ᱦᱩᱭᱩᱜ ᱟᱠᱚ ᱚᱱᱠᱟ ᱢᱟᱱᱮ ᱯᱚᱸᱪᱤᱥ ᱛᱤᱨᱤᱥ ᱚᱱᱠᱟ ᱵᱷᱤᱛᱨᱤ ᱨᱮ ᱢᱮᱱᱟᱜ ᱠᱚᱣᱟ ᱦᱮᱸ ᱥᱮ ᱢᱟᱨᱟᱝ ᱢᱟᱨᱟᱝ ᱠᱚᱫᱚ ᱟᱪᱪᱷᱟ ᱟᱹᱵᱤᱱ ᱦᱤᱡᱩᱜ ᱵᱤᱱ ᱯᱚᱴᱟ ᱯᱚᱴᱤᱜ ᱟᱞᱟᱝ ᱦᱮᱸ ᱥᱮ ᱚᱱᱠᱟ ᱫᱚ ᱫᱟᱢ ᱢᱮᱱᱟᱜᱼᱟ ᱚᱱᱠᱟ ᱢᱟᱱᱮ ᱯᱚᱸᱫᱨᱚ ᱦᱟᱡᱟᱨ ᱵᱟᱨᱚ ᱦᱟᱡᱟᱨ ᱚᱱᱠᱟ ᱫᱟᱢᱮᱜ ᱠᱚᱣᱟ ᱦᱮᱸ ᱥᱮ ᱠᱟᱹᱥᱤ ᱤᱫᱤ ᱠᱟᱛᱮᱫ ᱦᱳᱭ ᱥᱚᱢᱟᱱᱚᱜᱼᱟ ᱯᱚᱱᱨᱚ ᱦᱟᱡᱟᱨ ᱵᱟᱨᱚ ᱦᱟᱡᱟᱨ ᱚᱱᱠᱟ ᱥᱚᱛᱨᱚ ᱦᱟᱡᱟᱨ

ᱨᱟᱭᱨᱚᱢᱯᱩᱨ ᱠᱷᱚᱱᱟᱜ ᱚᱱᱟ ᱨᱟᱭᱤᱴ ᱥᱟᱭᱤᱰ ᱱᱚᱰᱮ ᱤᱭᱟᱹ ᱥᱮᱫ ᱚᱱᱟ ᱨᱟᱭᱤᱴ ᱥᱟᱭᱤᱰ ᱥᱮᱫ ᱵᱚᱞᱚ ᱦᱩᱭᱩᱜᱼᱟ ᱱᱚᱛᱮ ᱤᱭᱟᱹ ᱥᱮᱫ ᱱᱚᱛᱮ ᱦᱮᱸ ᱴᱷᱤᱠᱟ ᱴᱷᱤᱠᱟ ᱦᱳᱭ ᱚᱲᱟᱜ ᱠᱚᱨᱮ ᱜᱮ ᱟᱹᱞᱤᱧ ᱫᱚ ᱩᱱᱠᱩ ᱢᱮᱨᱚᱢ ᱠᱚᱞᱤᱧ ᱧᱮᱞ ᱵᱟᱲᱟ ᱠᱚᱣᱟ ᱩᱱᱠᱩ ᱠᱚᱜᱮ ᱦᱮᱸ ᱱᱤᱦᱟᱹᱛᱤ ᱱᱤᱭᱟᱹᱜᱮ ᱛᱟᱦᱮᱱ ᱠᱟᱱᱟ ᱟᱵᱚᱣᱟᱜ ᱜᱮ ᱦᱳᱭ ᱦᱳᱭ ᱦᱮᱸ ᱦᱮᱸ ᱟᱹᱵᱤᱱ ᱯᱷᱳᱱ ᱵᱮᱱ ᱥᱮ ᱮᱱᱤᱴᱟᱭᱤᱢ ᱯᱷᱳᱱ ᱫᱚ ᱟᱹᱞᱤᱧ ᱴᱷᱮᱡ ᱟᱹᱞᱤᱧ ᱴᱷᱮᱭᱟᱜ ᱦᱟᱛ ᱨᱮᱜᱮ ᱛᱟᱦᱮᱱᱟ ᱢᱮᱱᱟᱜ ᱠᱚᱣᱟ ᱢᱮᱱᱟᱜ ᱠᱚᱣᱟ ᱱᱚᱣᱟ ᱟᱞᱮ ᱟᱹᱰᱤᱜᱟᱱ ᱦᱚᱲ ᱢᱮᱨᱚᱢ ᱢᱮᱱᱟᱜ ᱠᱚᱣᱟ ᱟᱹᱥᱩᱞᱟᱠᱟᱫ ᱠᱚᱣᱟᱞᱮ ᱚᱱᱟ ᱠᱚ ᱴᱚᱞᱟ ᱠᱚᱨᱮ ᱦᱮᱸ ᱵᱩᱨᱩ ᱡᱟᱭᱜᱟ ᱦᱮᱸ ᱵᱩᱨᱩ ᱵᱩᱨᱩ ᱡᱟᱭᱜᱟ ᱜᱮ ᱵᱩᱨᱩ ᱡᱟᱭᱜᱟ ᱨᱮᱜᱮ ᱢᱮᱨᱚᱢ ᱠᱚ ᱢᱟᱞᱮ ᱫᱚᱦᱚ ᱟᱠᱟᱫ ᱠᱚᱣᱟ ᱥᱮ ᱥᱩᱵᱤᱫᱷᱟ ᱠᱟᱱᱟᱞᱮ

ᱟᱪᱪᱷᱟ ᱦᱳᱭ ᱦᱳᱭ ᱴᱷᱤᱠ ᱴᱷᱤᱠ ᱦᱮᱸ ᱴᱷᱤᱠ ᱜᱮᱭᱟ ᱴᱷᱤᱠ ᱜᱮᱭᱟ ᱟᱹᱵᱤᱱ ᱦᱤᱡᱩᱜ ᱵᱤᱱ ᱥᱮ ᱦᱮᱸ ᱦᱮᱸ ᱴᱷᱤᱠ ᱜᱮᱭᱟ ᱟᱹᱵᱤᱱ ᱦᱤᱡᱩᱜ ᱵᱤᱱ ᱥᱮ ᱟᱹᱵᱤᱱ ᱯᱷᱳᱱ ᱟᱹᱵᱤᱱ ᱦᱮᱞᱟ ᱦᱳᱭ ᱴᱷᱤᱠ ᱜᱮᱭᱟ ᱦᱮᱸ ᱦᱮᱸ ᱡᱚᱦᱟᱨ ᱡᱚᱦᱟᱨ ᱢᱟ ᱦᱮᱸ ᱦᱮᱸ ᱢᱟ ᱡᱚᱦᱟᱨ